ᱥᱚᱨᱠᱟᱨᱤ ᱤᱥᱠᱤᱢ ᱠᱚ ᱟᱶᱛᱟ ᱨᱮ ᱢᱮᱱᱟᱜ ᱥᱟᱶᱟᱨ ᱯᱚᱨᱤᱥᱮᱵᱟ ᱫᱚ ᱢᱟᱱ ᱫᱚ ᱵᱷᱟᱜᱮ ᱜᱮ ᱢᱮᱱᱟᱜ ᱟᱠᱟᱫᱟ ᱟᱨ ᱥᱚᱨᱠᱟᱨᱤ ᱦᱟᱥᱯᱟᱛᱟᱞ ᱥᱮ ᱯᱨᱟᱭᱵᱷᱮᱴ ᱦᱟᱥᱯᱟᱛᱟᱞ ᱨᱮ ᱪᱟᱞᱟᱜ ᱫᱚᱹᱧ ᱠᱩᱥᱤᱭᱟᱜ ᱜᱮᱭᱟ ᱥᱚᱨᱠᱟᱨᱤ ᱦᱟᱥᱯᱟᱛᱟᱞ ᱨᱮᱫᱚ ᱡᱟᱦᱟᱸᱞᱮᱠᱟ ᱦᱚᱲ ᱟᱹᱰᱤ ᱠᱚ ᱦᱮᱱᱟᱜ ᱟᱠᱟᱜ ᱠᱚᱣᱟ ᱠᱟᱹᱣᱰᱤ ᱠᱚ ᱵᱟᱝ ᱠᱷᱟᱹᱛᱤᱨ ᱛᱮ ᱥᱚᱨᱠᱟᱨᱤ ᱦᱟᱥᱯᱟᱛᱟᱞ ᱨᱮᱜᱮ ᱟᱵᱚ ᱪᱤᱠᱤᱛᱥᱟ ᱟᱵᱚᱱ ᱥᱮᱵᱚᱱ ᱧᱮᱞ ᱦᱚᱪᱚᱣᱟᱜᱼᱟ ᱚᱱᱠᱟ ᱞᱮᱠᱟᱛᱮ ᱚᱠᱟ ᱡᱚᱠᱷᱚᱱ ᱰᱮᱴ ᱠᱚ ᱵᱟᱝ ᱧᱟᱢᱚᱜ ᱜᱮᱭᱟ ᱰᱟᱠᱛᱟᱨ ᱠᱚ ᱥᱚᱢᱚᱭ ᱨᱮ ᱵᱟᱝ ᱠᱚ ᱧᱟᱢᱚᱜ ᱜᱮᱭᱟ ᱚᱱᱠᱟ ᱜᱮ ᱟᱭᱢᱟ ᱨᱳᱜᱤ ᱦᱮᱱᱟᱜ ᱠᱚᱛᱮ ᱠᱤᱱᱛᱩ ᱟᱵᱚ ᱡᱟᱦᱟᱸ ᱯᱨᱟᱭᱵᱷᱮᱴ ᱠᱚᱨᱮ ᱵᱚᱱ ᱪᱤᱠᱤᱛᱥᱟᱜᱼᱟ ᱚᱸᱰᱮ ᱫᱚ ᱴᱟᱠᱟ ᱦᱚᱛᱮᱛᱮ ᱡᱟᱦᱟᱸᱭᱟᱜ ᱴᱟᱠᱟ ᱦᱮᱱᱟᱜ ᱟᱠᱟᱫᱟ ᱠᱟᱹᱣᱰᱤ ᱦᱮᱱᱟᱜ ᱟᱠᱟᱣᱫᱟ ᱩᱱᱠᱩ ᱫᱚ ᱯᱨᱟᱭᱵᱷᱮᱴ ᱨᱮᱜᱤ ᱵᱮᱥᱤ ᱠᱚ ᱪᱟᱞᱟᱜᱼᱟ ᱟᱨ ᱚᱸᱰᱮ ᱠᱷᱟᱱ ᱫᱚ ᱴᱷᱤᱠ ᱴᱷᱟᱠ ᱡᱚᱢ ᱧᱩ ᱦᱚᱨᱚᱜ ᱵᱟᱸᱫᱮ ᱥᱟᱯᱷᱟ ᱥᱟᱹᱯᱷᱤ ᱫᱚᱦᱚ ᱦᱚᱲ ᱠᱚᱦᱚᱸ ᱠᱚ ᱛᱟᱦᱮᱱᱟ ᱟᱨ ᱵᱮᱥ ᱴᱷᱤᱠ ᱛᱮᱠᱚ ᱪᱤᱠᱤᱛᱥᱟ ᱠᱚᱣᱟ ᱱᱮᱛᱟᱨ ᱫᱚ ᱵᱟᱹᱲᱛᱤ ᱠᱟᱭ ᱛᱮ ᱯᱟᱨᱟᱭᱵᱷᱮᱴ ᱠᱚᱨᱮ ᱜᱮ ᱦᱚᱲ ᱠᱚ ᱪᱟᱞᱟᱜ ᱠᱟᱱᱟ ᱚᱸᱰᱮ ᱵᱟᱝ ᱢᱟ ᱥᱮ ᱟᱵᱚ ᱦᱚᱸᱵᱚᱱ ᱯᱟᱹᱛᱭᱟᱹᱜ ᱜᱮᱭᱟ ᱚᱸᱰᱮ ᱫᱚ ᱵᱮᱥ ᱠᱚ ᱨᱟᱱ ᱠᱚᱣᱟ